ᱡᱩᱣᱟᱹᱱ ᱠᱚᱲᱟᱼᱠᱩᱲᱤ ᱠᱚᱫᱚ ᱱᱚᱣᱟ ᱠᱷᱟᱹᱛᱤᱨ ᱥᱚᱝᱵᱟᱫ ᱠᱚ ᱯᱟᱸᱡᱟᱭᱮᱫᱟ ᱠᱷᱚᱵᱚᱨ ᱠᱚ ᱯᱟᱸᱡᱟᱭᱮᱫᱟ ᱥᱮ ᱠᱷᱚᱵᱚᱨ ᱠᱚ ᱯᱟᱲᱦᱟᱣᱮᱫᱟ ᱡᱟᱦᱟᱸ ᱪᱮ ᱚᱸᱰᱮ ᱟᱹᱰᱤ ᱞᱮᱠᱟᱱ ᱜᱷᱚᱴᱚᱱᱟ ᱥᱩᱨ ᱥᱩᱯᱩᱨ ᱨᱮᱭᱟᱜ ᱠᱚ ᱵᱟᱲᱟᱭ ᱫᱟᱲᱮᱭᱟᱜ ᱠᱟᱱᱟ ᱚᱱᱟ ᱥᱟᱶᱛᱮ ᱵᱮᱠᱟᱨ ᱡᱟᱦᱟᱸ ᱚᱞᱚᱜ ᱯᱟᱲᱦᱟᱣ ᱠᱚ ᱠᱚᱲᱟ ᱡᱩᱣᱟᱹᱱ ᱠᱚᱲᱟᱼᱠᱩᱲᱤ ᱠᱚ ᱛᱟᱦᱮᱱ ᱠᱟᱱᱟ ᱩᱱᱠᱩ ᱱᱚᱣᱟ ᱥᱚᱝᱵᱟᱫ ᱠᱷᱚᱵᱚᱨ ᱯᱟᱲᱦᱟᱣ ᱠᱟᱛᱮᱫ ᱟᱹᱰᱤ ᱞᱮᱠᱟᱱ ᱟᱠᱚᱣᱟᱜ ᱵᱷᱚᱵᱤᱥᱥᱚᱛ ᱨᱮᱭᱟᱜ ᱚᱸᱰᱮ ᱠᱷᱚᱵᱚᱨ ᱱᱤᱭᱩᱡᱽ ᱧᱟᱢ ᱠᱟᱛᱮᱫ ᱟᱠᱚ ᱠᱚ ᱮᱯᱞᱟᱭᱮᱫ ᱛᱮ ᱛᱤᱱᱟᱹᱜ ᱜᱟᱱ ᱚᱱᱠᱟ ᱦᱚᱸᱠᱚ ᱮᱝᱜᱮᱡᱚᱜ ᱠᱟᱱᱟ ᱧᱟᱢ ᱮᱫᱼᱟ ᱠᱚ ᱪᱟᱹᱠᱨᱤ ᱱᱚᱠᱨᱤ ᱵᱟᱦᱟᱞᱤᱜ ᱠᱟᱱ ᱜᱮᱭᱟ ᱠᱚ ᱡᱟᱭ ᱦᱳᱠ ᱚᱱᱟ ᱠᱷᱟᱹᱛᱤᱨ ᱠᱷᱚᱵᱚᱨ ᱫᱚ ᱟᱹᱰᱤ ᱞᱟᱹᱠᱛᱤᱭᱟᱱᱟᱜ ᱡᱤᱱᱤᱥ ᱠᱟᱱᱟ ᱟᱨ ᱞᱟᱵᱷ ᱡᱤᱱᱤᱥ ᱠᱟᱱᱟ ᱠᱷᱚᱵᱚᱨ ᱯᱟᱸᱡᱟ ᱞᱮᱠᱷᱟᱱᱮᱢ ᱠᱷᱚᱵᱚᱨᱮᱢ ᱯᱟᱲᱦᱟᱣ ᱞᱮᱠᱷᱟᱱ ᱪᱮᱫ ᱞᱮᱠᱟᱱᱟᱜ ᱡᱤᱱᱤᱥ ᱟᱹᱰᱤ ᱞᱮᱠᱟᱱ ᱟᱹᱰᱤ ᱞᱮᱠᱟᱱ ᱡᱤᱱᱤᱥᱮᱢ ᱵᱟᱰᱟᱭ ᱫᱟᱲᱮᱭᱟᱜᱼᱟ ᱵᱩᱡᱷᱟᱹᱣ ᱫᱟᱲᱮᱭᱟᱜᱼᱟ ᱧᱟᱢ ᱫᱟᱲᱮᱭᱟᱜᱼᱟ ᱵᱩᱡᱷᱟᱹᱣ ᱦᱩᱭᱩᱜ ᱠᱟᱱᱟ ᱡᱟᱦᱟᱸ ᱚᱠᱟ ᱠᱚᱨᱮᱫ ᱜᱷᱚᱴᱚᱱ ᱦᱩᱭᱩᱜ ᱠᱟᱱᱟ ᱚᱱᱟᱢ ᱵᱩᱡᱷᱟᱹᱣ ᱠᱮᱜᱼᱟ ᱵᱟᱰᱟᱭ ᱠᱮᱜᱼᱟ ᱥᱟᱶᱛᱮ ᱟᱢᱟᱜ ᱡᱤᱵᱚᱱ ᱨᱮᱭᱟᱜ ᱠᱟᱛᱷᱟ ᱚᱞᱚᱜ ᱠᱚᱲᱟᱼᱠᱩᱲᱤ ᱞᱟᱹᱜᱤᱫ ᱫᱚ ᱢᱤᱫᱴᱤᱡ ᱪᱟᱹᱠᱨᱤ ᱱᱚᱠᱨᱤ ᱨᱮᱭᱟᱜ ᱠᱷᱚᱵᱚᱨ ᱦᱚᱸ ᱛᱟᱦᱮᱱ ᱠᱟᱱᱟ ᱚᱸᱰᱮ ᱠᱷᱚᱱ ᱜᱮ ᱟᱠᱚ ᱧᱟᱢ ᱠᱟᱛᱮᱫ ᱵᱟᱡᱟᱨ ᱪᱟᱞᱟᱣ ᱠᱟᱛᱮᱫ ᱟᱨ ᱮᱯᱞᱟᱭᱮᱫ ᱛᱮ ᱟᱠᱚ ᱠᱟᱹᱢᱤ ᱨᱮᱦᱚᱸ ᱠᱚ ᱵᱟᱦᱟᱞᱤᱜ ᱠᱟᱱᱟ ᱟᱨ ᱠᱚ ᱧᱟᱢᱮᱜ ᱠᱟᱱᱟ ᱟᱹᱥᱩᱞᱚᱜ ᱠᱟᱱᱟ ᱠᱚ ᱠᱷᱚᱵᱚᱨ ᱯᱟᱸᱡᱟ ᱠᱟᱛᱮᱫ ᱫᱚ ᱱᱮᱜ ᱮ ᱱᱤᱭᱟᱹ ᱠᱚᱜᱮ ᱞᱟᱵᱷ ᱫᱚ ᱟᱨ ᱚᱱᱟ ᱥᱟᱶᱛᱮ ᱡᱩᱣᱟᱹᱱ ᱠᱚᱲᱟᱼᱠᱩᱲᱤ ᱪᱷᱟᱰᱟ ᱠᱟᱛᱮᱫ ᱦᱚᱸ ᱟᱨᱦᱚᱸ ᱱᱚᱝᱠᱟᱱ ᱯᱩᱨᱩᱫᱷᱩᱞ ᱫᱷᱟᱨᱟ ᱦᱚᱲ ᱦᱚᱸ ᱠᱷᱚᱵᱚᱨ ᱫᱚᱠᱚ ᱧᱮᱞᱮᱫ ᱜᱮᱭᱟ ᱩᱱᱠᱩ ᱦᱚᱸ ᱫᱤᱥᱚᱢ ᱨᱮᱭᱟᱜ ᱵᱮᱥ ᱵᱮᱥ ᱠᱷᱚᱵᱚᱨ ᱠᱚ ᱵᱟᱲᱟᱭ ᱥᱟᱱᱟᱭᱮᱫ ᱠᱚᱣᱟ ᱡᱟᱦᱟᱸᱭ ᱢᱤᱫ ᱫᱷᱟᱹᱣ ᱠᱷᱚᱵᱚᱨ ᱯᱟᱲᱦᱟᱣ ᱠᱮᱜ ᱟᱭ ᱩᱱᱤ ᱫᱚ ᱫᱤᱱ ᱜᱮ ᱯᱟᱲᱦᱟᱣ ᱜᱮ ᱥᱟᱱᱟᱭᱮᱭᱟ ᱟᱨ ᱵᱟᱲᱟᱭ ᱜᱮ ᱥᱟᱱᱟᱭᱮᱭᱟ ᱚᱱᱟ ᱞᱟᱹᱜᱤᱫ ᱱᱚᱣᱟ ᱦᱚᱸ ᱢᱤᱫᱴᱤᱡ ᱱᱤᱥᱟᱹ ᱠᱟᱱᱟ ᱱᱤᱥᱟᱹ ᱞᱮᱱ ᱠᱷᱟᱱᱮᱢ ᱠᱷᱚᱵᱚᱨ ᱠᱟᱜᱚᱡᱽ ᱯᱟᱲᱦᱟᱣ ᱞᱟᱹᱜᱤᱫ ᱫᱤᱱᱜᱮ ᱧᱮᱞ ᱥᱟᱱᱟᱢᱟ ᱟᱨ ᱵᱟᱲᱟᱭ ᱥᱟᱱᱟᱣᱟ